ᱱᱚᱝᱠᱟᱱ ᱠᱤᱪᱷᱩ ᱜᱚᱲᱚ ᱥᱟᱯᱚᱴ ᱮᱯ ᱫᱚ ᱤᱧ ᱴᱷᱮᱡ ᱫᱚ ᱟᱭᱢᱟ ᱞᱮᱠᱟᱱ ᱜᱮ ᱢᱮᱱᱟᱜᱼᱟ ᱡᱮᱞᱮᱠᱟ ᱣᱟᱴᱥᱮᱯ ᱯᱷᱮᱥᱵᱩᱠ ᱤᱱᱥᱴᱟᱜᱨᱟᱢ ᱴᱮᱞᱤᱜᱨᱟᱢ ᱟᱨᱦᱚᱸ ᱟᱭᱢᱟ ᱠᱩ ᱜᱮ ᱤᱧ ᱴᱷᱮᱡ ᱫᱚ ᱢᱮᱱᱟᱜ ᱠᱟᱫᱟ ᱡᱮᱞᱮᱠᱟ ᱴᱨᱮᱱᱥ ᱮᱯ ᱚᱱᱟ ᱴᱨᱮᱱᱥ ᱮᱯ ᱧᱮᱞ ᱠᱟᱛᱮ ᱤᱧ ᱫᱚ ᱡᱟᱦᱟᱸ ᱠᱚᱛᱮᱧ ᱪᱟᱞᱟᱜ ᱠᱷᱟᱡ ᱚᱲᱟᱜ ᱨᱮᱜᱤ ᱚᱱᱟ ᱴᱨᱮᱱᱥ ᱮᱯ ᱨᱮᱧ ᱧᱮᱞ ᱞᱟᱦᱟᱭᱟ ᱜᱟᱹᱰᱤ ᱚᱠᱟᱨᱮ ᱢᱮᱱᱟᱜᱼᱟ ᱵᱟᱹᱱᱩᱜᱼᱟ ᱛᱤᱱᱟᱹᱜ ᱴᱟᱭᱤᱢ ᱨᱮᱭ ᱛᱤᱭᱟᱹᱠᱟ ᱟᱨ ᱡᱩᱫᱤ ᱛᱟᱵᱚᱜ ᱥᱴᱮᱥᱚᱱ ᱟᱨᱠᱤ ᱢᱟᱱᱮ ᱡᱟᱦᱟᱸ ᱥᱴᱮᱥᱚᱱ ᱨᱮ ᱤᱧᱤᱧ ᱪᱟᱞᱟᱜᱼᱟ ᱚᱱᱟ ᱡᱩᱫᱤ ᱛᱟᱵ ᱠᱟᱜ ᱠᱷᱟᱡ ᱚᱲᱟᱜ ᱠᱷᱚᱡ ᱜᱮ ᱵᱟᱹᱧ ᱪᱟᱞᱟᱜᱼᱟ ᱚᱱᱟ ᱴᱨᱮᱱᱥ ᱮᱯ ᱠᱷᱟᱹᱛᱤᱨ ᱛᱮ ᱤᱧ ᱫᱚ ᱟᱹᱰᱤ ᱚᱲᱟᱜ ᱠᱷᱚᱡ ᱜᱤ ᱟᱹᱰᱤ ᱥᱩᱵᱤᱫᱟᱧ ᱵᱩᱡᱷᱟᱹᱣᱟ ᱚᱱᱟ ᱜᱚᱲᱚ ᱥᱟᱯᱚᱴ ᱞᱟᱹᱜᱤᱫ ᱫᱚ ᱚᱱᱟ ᱴᱨᱮᱱᱥ ᱮᱯ ᱦᱚᱸ ᱤᱧ ᱴᱷᱮᱡ ᱫᱚ ᱟᱹᱰᱤ ᱜᱮ ᱡᱟᱨᱩᱲᱟᱱᱟᱜ ᱠᱟᱱᱟ ᱤᱧ ᱴᱷᱮᱡ ᱫᱚ ᱟ ᱰᱤ ᱜᱮ ᱞᱟᱹᱠᱛᱤ ᱡᱚᱨᱩᱨᱤ ᱜᱮᱭᱟ ᱟᱨ ᱱᱚᱣᱟ ᱣᱟᱴᱥᱮᱯ ᱯᱷᱮᱥᱵᱩᱠ ᱤᱱᱥᱟᱴᱟᱜᱨᱟᱢ ᱴᱮᱞᱤᱜᱨᱟᱢ ᱱᱚᱣᱟ ᱠᱚ ᱮᱯᱥ ᱦᱚᱸ ᱤᱧ ᱴᱷᱮᱡ ᱫᱚ ᱟᱹᱰᱤ ᱞᱟᱹᱠᱛᱤ ᱜᱮᱭᱟ ᱪᱮᱫᱟᱜ ᱥᱮ ᱱᱚᱣᱟ ᱠᱚ ᱮᱯᱥ ᱫᱟᱨᱟᱭ ᱛᱮᱜᱮ ᱤᱧ ᱫᱚ ᱡᱟ ᱱᱚᱣᱟ ᱟᱵᱚ ᱤᱭᱟᱹ ᱨᱮ ᱫᱤᱥᱚᱢ ᱠᱚᱨᱮ ᱡᱟ ᱠᱷᱚᱵᱚᱨ ᱠᱚ ᱜᱷᱚᱴᱚᱱᱟ ᱠᱚ ᱜᱷᱚᱴᱟᱜ ᱠᱟᱱ ᱚᱱᱟ ᱠᱚ ᱫᱟᱨᱟᱭ ᱛᱮᱜᱮ ᱡᱚᱛᱚ ᱠᱤᱪᱷᱩᱧ ᱚᱲᱟᱜ ᱠᱷᱚᱡ ᱜᱤᱧ ᱵᱟᱰᱟᱭ ᱧᱟᱢᱫᱟ ᱟᱨᱦᱚᱸ ᱱᱚᱣᱟ ᱥᱠᱩᱞ ᱠᱚᱨᱮ ᱠᱚᱞᱮᱡᱽ ᱠᱚᱨᱮ ᱱᱚᱣᱟ ᱣᱟᱴᱥᱮᱯ ᱫᱟᱨᱟᱭ ᱛᱮᱜᱮ ᱡᱚᱛᱚ ᱠᱤᱪᱷᱩ ᱵᱟᱲᱟᱭ ᱧᱟᱢᱫᱟ ᱱᱳᱴᱤᱥ ᱠᱩᱡ ᱛᱟᱨᱯᱚᱨ ᱯᱟᱲᱦᱟᱜ ᱠᱩᱡ ᱥᱟᱱᱟᱢ ᱠᱤᱪᱷᱩ ᱜᱤ ᱤᱧ ᱱᱚᱣᱟ ᱠᱚ ᱮᱯ ᱫᱟᱨᱟᱭ ᱛᱮᱜᱤᱧ ᱵᱟᱲᱟᱭ ᱠᱟᱱᱟ ᱚᱱᱟᱛᱮ ᱤᱧ ᱴᱷᱮᱡ ᱫᱚ ᱱᱚᱣᱟ ᱠᱚ ᱮᱯ ᱫᱚ ᱟᱹᱰᱤ ᱜᱮ ᱞᱟᱹᱠᱛᱤ ᱜᱮᱭᱟ